ᱦᱮᱞᱳ ᱥᱮᱨ ᱤᱧ ᱯᱩᱥᱯᱚᱞᱚᱛᱟ ᱥᱚᱨᱮᱱᱤᱧ ᱞᱟᱹᱭᱮᱫᱟ ᱤᱧ ᱵᱟᱞᱟᱡᱤ ᱨᱮᱥᱴᱩᱨᱮᱱᱴ ᱠᱷᱚᱱ ᱢᱳᱢᱳᱡᱤᱧ ᱚᱰᱟᱨ ᱞᱮᱫᱟ ᱠᱤᱱᱛᱩ ᱤᱧ ᱴᱷᱮᱡ ᱮᱜᱽᱨᱳᱞ ᱦᱮᱡ ᱟᱠᱟᱱᱟ ᱚᱱᱟᱛᱮ ᱤᱧ ᱴᱷᱮᱡ ᱤᱧᱟᱹᱜ ᱚᱰᱟᱨ ᱛᱟᱲᱟᱼᱛᱟᱲᱤ ᱡᱮᱢᱚᱱ ᱨᱤᱴᱟᱱ ᱠᱟᱹᱛᱤᱧ ᱯᱮ